ᱦᱮᱞᱳ ᱦᱮᱸ ᱟᱞᱮᱭᱟᱜ ᱤᱥᱤᱱ ᱵᱟᱥᱟᱝ ᱫᱚ ᱢᱟᱱᱮ ᱡᱮᱢᱚᱱ ᱡᱤᱱᱤᱥ ᱛᱮᱢᱚᱱᱞᱮ ᱤᱥᱤᱱᱟ ᱥᱮᱭ ᱨᱚᱠᱚᱢ ᱡᱮᱢᱚᱱ ᱡᱮᱢᱚᱱ ᱥᱚᱢᱚᱭ ᱨᱮ ᱛᱮᱢᱚᱱ ᱟᱨ ᱪᱮᱫ ᱠᱚ ᱧᱟᱢᱚᱜᱼᱟ ᱡᱷᱚᱛᱚ ᱨᱚᱠᱚᱢ ᱜᱮ ᱡᱤᱱᱤᱥ ᱜᱮ ᱧᱟᱢᱚᱜᱼᱟ ᱢᱟᱱᱮ ᱫᱟᱠᱟ ᱠᱷᱚᱱᱟᱜ ᱫᱟᱠᱟ ᱩᱛᱩ ᱠᱷᱚᱱᱟᱜ ᱫᱟᱹᱞ ᱥᱮ ᱥᱚᱵᱽᱡᱤ ᱠᱚ ᱡᱤᱞ ᱦᱟᱹᱠᱩ ᱡᱚᱛᱚᱜᱮ ᱧᱟᱢᱚᱜᱼᱟ ᱟᱵᱟᱨ ᱱᱚᱣᱟ ᱥᱟᱠᱟᱢ ᱨᱮᱱᱟᱜ ᱯᱟᱛᱲᱟ ᱵᱮᱱᱟᱣ ᱠᱟᱛᱮᱫ ᱯᱟᱛᱲᱟ ᱯᱤᱴᱷᱟᱹ ᱥᱮ ᱰᱩᱸᱵᱩᱜ ᱥᱮ ᱜᱩᱲ ᱰᱩᱸᱵᱩᱜ ᱡᱷᱚᱛᱚ ᱨᱚᱠᱚᱢ ᱡᱤᱱᱤᱥᱜᱮ ᱧᱟᱢᱚᱜᱼᱟ ᱵᱟᱝ ᱚᱱᱟ ᱫᱚ ᱛᱤ ᱛᱮᱜᱮ ᱵᱮᱱᱟᱣ ᱦᱩᱭᱩᱜᱼᱟ ᱚᱱᱟ ᱫᱚ ᱟᱞᱮᱭᱟᱜ ᱫᱚ ᱤᱱᱟᱹ ᱜᱮᱛᱟᱞᱮ ᱠᱟᱹᱢᱤ ᱚᱱᱟ ᱤᱥᱤᱱ ᱵᱟᱥᱟᱝ ᱠᱷᱚᱱᱟᱜ ᱠᱟᱹᱢᱤ ᱛᱟᱞᱮ ᱚᱱᱟ ᱠᱚ ᱡᱷᱚᱛᱚ ᱨᱚᱠᱚᱢ ᱦᱮᱱᱟᱜ ᱜᱮᱭᱟ ᱦᱮᱸ ᱦᱮᱸ ᱦᱮᱸ ᱦᱮᱸ ᱟᱪᱪᱷᱟ ᱦᱮᱸ ᱚᱱᱟ ᱠᱚᱫᱚ ᱡᱚᱛᱜᱮ ᱚᱱᱟ ᱠᱚ ᱡᱤᱱᱤᱥ ᱠᱚᱫᱚ ᱡᱚᱛᱚᱜᱮ ᱠᱚᱨᱟᱣ ᱦᱩᱭᱩᱜᱼᱟ ᱡᱮᱢᱚᱱ ᱱᱚᱜᱼᱚᱭ ᱤᱥᱤᱱ ᱢᱟᱱᱮ ᱫᱟᱠᱟ ᱠᱷᱚᱱᱟᱜ ᱩᱛᱩ ᱥᱚᱵᱽᱡᱤ ᱫᱟᱹᱞ ᱪᱟᱹᱴᱱᱤ ᱟᱲᱟᱜ ᱵᱷᱟᱹᱡᱤ ᱠᱷᱚᱱᱟᱜ ᱡᱷᱚᱛᱚ ᱨᱚᱠᱚᱢ ᱥᱚᱵᱽᱡᱤ ᱜᱮ ᱚᱠᱟ ᱞᱮᱠᱟᱱ ᱥᱚᱵᱽᱡᱤ ᱚᱠᱟ ᱞᱮᱠᱟᱱᱟᱜ ᱚᱱᱟ ᱥᱚᱵᱽᱡᱤ ᱠᱚ ᱥᱮᱭ ᱨᱚᱠᱚᱢ ᱡᱷᱚᱛᱚ ᱜᱮᱞᱮ ᱠᱚᱨᱟᱣᱟ ᱟᱨ ᱯᱤᱴᱷᱟᱹ ᱞᱟᱴᱷᱟ ᱥᱮ ᱰᱩᱸᱵᱩᱜ ᱯᱤᱴᱷᱟᱹ ᱚᱱᱟ ᱠᱚᱦᱚᱸ ᱡᱤᱞ ᱯᱤᱴᱷᱟᱹ ᱥᱮ ᱥᱩᱫᱩ ᱦᱚᱞᱚᱝ ᱯᱤᱴᱷᱟᱹ ᱚᱱᱟ ᱠᱚ ᱡᱚᱛᱚ ᱨᱚᱠᱚᱢ ᱡᱤᱱᱤᱥ ᱜᱮᱞᱮ ᱠᱚᱨᱟᱣᱟ ᱦᱮᱸ ᱦᱮᱸ ᱡᱚᱢ ᱵᱤᱰᱟᱹᱣ ᱠᱟᱛᱮᱫ ᱧᱮᱞ ᱠᱟᱱᱟ ᱦᱮᱸ ᱚᱱᱟ ᱫᱚ ᱵᱟᱢ ᱡᱚᱢ ᱵᱤᱰᱟᱹᱣ ᱞᱮᱠᱷᱟᱱ ᱚᱱᱟ ᱫᱚ ᱡᱚᱢ ᱠᱟᱛᱮᱫ ᱜᱮ ᱚᱱᱟ ᱫᱚ ᱡᱚᱢ ᱵᱤᱰᱟᱹᱣ ᱥᱮᱭᱨᱚᱠᱚᱢ ᱡᱟᱦᱟᱸᱭ ᱠᱚ ᱠᱷᱚᱵᱚᱨ ᱠᱚ ᱦᱟᱛᱟᱣᱟ ᱩᱱᱠᱩ ᱦᱚᱸᱞᱮ ᱦᱚᱦᱚ ᱟᱠᱚ ᱜᱮᱭᱟ ᱡᱮ ᱡᱚᱢ ᱤᱫᱤ ᱯᱮ ᱢᱮᱱᱛᱮ ᱚ ᱦᱮᱸ ᱦᱮᱸ ᱦᱮᱸ ᱦᱮᱸ ᱦᱮᱸ ᱚᱱᱟ ᱠᱚᱫᱚ ᱡᱷᱚᱛᱚ ᱜᱮ ᱠᱳᱱᱳ ᱚᱥᱩᱵᱤᱫᱷᱟ ᱵᱟᱹᱱᱩᱜᱼᱟ ᱟᱪᱪᱷᱟ ᱛᱟᱦᱞᱮ ᱴᱷᱤᱠ ᱜᱮᱭᱟ ᱤᱱᱠᱟᱹᱜᱮ ᱢᱟ ᱛᱟᱦᱞᱮ ᱦᱮᱸ ᱫᱚᱦᱚᱭᱮᱫᱟ ᱞᱤᱧ ᱡᱚᱦᱟᱨ ᱜᱮ ᱦᱮᱸ